ᱩᱛᱛᱚᱨ ᱵᱷᱟᱨᱚᱛ ᱨᱮᱱᱟᱜ ᱨᱚᱲ ᱠᱚ ᱯᱟᱹᱨᱥᱤ ᱠᱚ ᱵᱷᱮᱜᱟᱨ ᱵᱷᱮᱜᱟᱨ ᱫᱷᱟᱨᱟ ᱧᱚᱜ ᱜᱮᱭᱟ ᱡᱚᱢᱟᱠ ᱦᱚᱨᱚᱜᱜᱼᱟ ᱵᱟᱸᱫᱮ ᱦᱚᱭ ᱦᱤᱸᱥᱤᱫ ᱠᱚᱦᱚᱸ ᱵᱷᱮᱜᱟᱨ ᱵᱷᱮᱜᱟᱨ ᱜᱮᱭᱟ ᱱᱚᱛᱮ ᱫᱚᱠᱷᱤᱱ ᱵᱷᱟᱨᱚᱛ ᱨᱮᱦᱚᱸ ᱱᱚᱝᱠᱟ ᱜᱮ ᱦᱚᱭ ᱦᱤᱸᱥᱤᱫ ᱠᱚᱦᱚᱸ ᱵᱷᱮᱜᱟᱨ ᱜᱮᱭᱟ ᱥᱮᱪᱮᱫ ᱚᱛᱱᱚᱜ ᱚᱱᱟ ᱠᱚᱦᱚᱸ ᱵᱷᱮᱜᱟᱨ ᱜᱮᱭᱟ ᱯᱟᱹᱨᱥᱤ ᱦᱚᱸ ᱵᱷᱮᱜᱟᱨ ᱜᱮᱭᱟ ᱦᱚᱨᱚᱜ ᱵᱟᱸᱫᱮ ᱦᱚᱸ ᱵᱷᱮᱜᱟᱨ ᱜᱮᱭᱟ ᱡᱟᱦᱟᱸ ᱛᱤᱱᱟᱹᱜ ᱞᱟᱭᱼᱞᱟᱠᱪᱟᱨ ᱠᱚᱦᱚᱸ ᱵᱷᱮᱜᱟᱨ ᱜᱮᱛᱟᱠᱚᱣᱟ ᱩᱛᱛᱚᱨ ᱵᱷᱟᱨᱚᱛ ᱟᱨ ᱫᱚᱠᱷᱤᱱ ᱵᱷᱟᱨᱚᱛ ᱨᱮ ᱡᱟᱦᱟᱸ ᱛᱤᱱᱟᱹᱜ ᱯᱟᱹᱨᱥᱤ ᱦᱚᱸ ᱵᱷᱮᱜᱟᱨ ᱜᱮᱭᱟ ᱡᱚᱢᱟᱜ ᱧᱩᱣᱟᱜ ᱦᱚᱸ ᱵᱟᱸᱫᱮᱭᱟᱜ ᱦᱚᱨᱚᱜᱟᱜ ᱦᱚᱸ ᱵᱷᱮᱜᱟᱨ ᱜᱮᱭᱟ ᱨᱟᱡᱽ ᱟᱹᱨᱤᱪᱟᱹᱞᱤ ᱚᱱᱟ ᱦᱚᱸ ᱵᱷᱮᱜᱟᱨ ᱜᱮᱭᱟ ᱥᱮᱪᱮᱫ ᱚᱛᱚᱱᱚᱜ ᱦᱚᱸ ᱵᱷᱮᱜᱟᱨ ᱜᱮᱭᱟ